ᱟᱞᱮ ᱚᱲᱟᱜ ᱨᱮ ᱢᱤᱫᱴᱮᱱ ᱤᱥᱴᱚᱵ ᱢᱮᱱᱟᱜ ᱟᱠᱟᱫᱟ ᱚᱱᱟᱫᱚ ᱥᱮᱨᱚᱠᱚᱢ ᱵᱟᱞᱮ ᱵᱮᱵᱚᱦᱟᱨᱟ ᱪᱮᱫᱟᱜ ᱥᱮ ᱚᱱᱟ ᱱᱤᱛᱚᱜ ᱫᱚ ᱥᱩᱱᱩᱢ ᱠᱚᱦᱚᱸ ᱵᱟᱝ ᱧᱟᱯᱟᱢ ᱠᱟᱱᱟ ᱟᱨ ᱤᱥᱴᱚᱵ ᱨᱮᱫᱚ ᱟ ᱰᱤ ᱜᱷᱟ ᱲᱤᱜ ᱫᱷᱚᱨᱟᱣ ᱢᱮ ᱟᱨ ᱫᱟᱠᱟ ᱦᱚ ᱟ ᱰᱤ ᱜᱷᱟ ᱲᱤᱡ ᱤᱥᱤᱱᱚᱜᱼᱟ ᱟᱨ ᱚᱱᱟᱛᱮ ᱚᱱᱟ ᱤᱥᱴᱚᱵ ᱫᱚ ᱩᱱᱟ ᱜ ᱵᱟᱝᱞᱮ ᱵᱮᱵᱚᱦᱟᱨᱟ